ᱟᱵᱚ ᱫᱤᱱᱚᱢᱟᱱ ᱫᱤᱱ ᱨᱮᱜᱮ ᱫᱤᱥᱚᱢ ᱨᱮ ᱟᱹᱛᱩ ᱥᱚᱢᱟᱡᱽ ᱨᱮ ᱱᱟᱱᱟ ᱨᱚᱠᱚᱢ ᱜᱷᱚᱴᱱᱟ ᱠᱚ ᱜᱷᱚᱴᱟᱣᱚᱜ ᱜᱮᱭᱟ ᱟᱫᱚ ᱚᱱᱟᱠᱚ ᱧᱮᱞ ᱠᱟᱛᱮᱫ ᱦᱚᱸ ᱢᱤᱫᱴᱟᱝ ᱚᱞ ᱞᱟᱹᱜᱤᱫ ᱩᱭᱦᱟᱹᱨ ᱫᱚ ᱦᱤᱡᱩᱜ ᱜᱮᱭᱟ ᱚᱸᱰᱮ ᱠᱷᱚᱱ ᱜᱮ ᱠᱟᱹᱦᱱᱤ ᱠᱚᱫᱚ ᱵᱮᱱᱟᱣ ᱤᱫᱤᱜᱼᱟ ᱟᱫᱚ ᱚᱱᱟᱛᱮ ᱩᱭᱦᱟᱹᱨ ᱠᱚ ᱦᱤᱡᱩᱜᱼᱟ ᱟᱨ ᱚᱸᱰᱮ ᱠᱷᱚᱱ ᱜᱮ ᱪᱮᱫ ᱞᱮᱠᱟ ᱛᱤᱧ ᱚᱞᱟ ᱪᱮᱫ ᱞᱮᱠᱟᱛᱮ ᱵᱟᱝᱟ ᱚᱱᱟ ᱠᱚᱨᱮᱱᱟᱜ ᱠᱟᱭᱫᱟ ᱠᱚᱫᱚ ᱱᱤᱡᱮ ᱜᱮ ᱠᱟᱹᱡ ᱚᱱᱟ ᱠᱚᱨᱮᱫ ᱡᱩᱴᱤᱡ ᱵᱟᱲᱟ ᱠᱟᱛᱮᱫ ᱠᱟᱹᱦᱱᱤ ᱠᱚᱨᱮᱫ ᱵᱮᱱᱟᱣ ᱥᱟᱡᱟᱣ ᱨᱮᱱᱟᱜ ᱵᱚᱱ ᱩᱭᱦᱟᱹᱨᱟ ᱤᱧᱫᱚ ᱱᱚᱜᱼᱚᱭ ᱟᱵᱚ ᱥᱟᱶᱛᱟ ᱨᱮᱱᱟᱜ ᱠᱟᱛᱷᱟ ᱠᱚ ᱡᱮᱢᱚᱱ ᱯᱟᱹᱦᱤᱞᱟᱜ ᱠᱟᱛᱷᱟ ᱠᱚ ᱢᱤᱫ ᱵᱟᱨ ᱵᱟᱵᱟ ᱛᱟᱠᱚ ᱴᱷᱮᱱ ᱠᱷᱚᱱ ᱟᱨ ᱜᱚᱲᱚᱢ ᱦᱟᱲᱟᱢ ᱛᱟᱠᱚ ᱴᱷᱮᱱ ᱠᱷᱚᱱ ᱟᱹᱰᱤ ᱨᱚᱠᱚᱢ ᱥᱮᱫᱟᱭᱟᱜ ᱠᱟᱹᱦᱱᱤ ᱠᱚ ᱜᱤᱫᱽᱨᱟᱹ ᱥᱚᱢᱚᱭ ᱠᱚ ᱞᱟᱹᱭ ᱟᱞᱮ ᱛᱟᱦᱮᱸᱜ ᱠᱟᱱᱟ ᱟᱫᱚ ᱚᱱᱟ ᱠᱚᱦᱚᱸᱧ ᱩᱭᱦᱟᱹᱨ ᱟᱠᱟᱫᱼᱟ ᱚᱱᱟᱛᱮ ᱢᱤᱫ ᱵᱟᱨ ᱢᱟᱨᱮ ᱢᱟᱨᱮ ᱠᱟᱛᱷᱟ ᱠᱚ ᱠᱟᱹᱦᱱᱤ ᱠᱚ ᱠᱩᱫᱩᱢ ᱠᱚ ᱱᱚᱝᱠᱟᱱᱟᱜ ᱠᱚ ᱥᱟᱹᱨᱤ ᱜᱷᱚᱴᱱᱟ ᱪᱮᱫ ᱞᱮᱠᱟ ᱛᱟᱦᱮᱸ ᱠᱟᱱᱟ ᱵᱮᱱᱟᱣ ᱠᱟᱛᱷᱟ ᱠᱚᱫᱚ ᱵᱟᱝ ᱠᱟᱱᱟ ᱟᱫᱚ ᱱᱚᱣᱟ ᱠᱚᱦᱚᱸ ᱩᱭᱦᱟᱹᱨ ᱠᱟᱛᱮᱫ ᱟᱵᱚ ᱥᱟᱶᱛᱟ ᱨᱮᱱᱟᱜ ᱱᱚᱣᱟ ᱠᱚ ᱟᱹᱰᱤ ᱢᱟᱱᱮ ᱦᱚᱭᱛᱳ ᱚᱞ ᱨᱮᱱᱟᱜ ᱢᱤᱫᱴᱮᱱ ᱫᱤᱥ ᱦᱩᱫᱤᱥ ᱦᱤᱡᱩᱜᱼᱟ